ᱥᱚᱨᱠᱟᱨᱤ ᱥᱚᱦᱚᱡᱳᱜᱤᱛᱟ ᱢᱮᱱ ᱞᱮᱠᱷᱟᱡ ᱫᱚ ᱢᱤᱫᱴᱮᱡ ᱠᱟᱛᱷᱟ ᱜᱮ ᱢᱟᱲᱟᱝ ᱨᱮ ᱦᱤᱡᱩᱜᱚᱜ ᱠᱟᱱᱟ ᱡᱟᱦᱟᱸ ᱫᱚ ᱥᱚᱨᱠᱟᱨᱤ ᱥᱩᱡᱳᱜᱽ ᱥᱩᱵᱤᱫᱷᱟ ᱛᱳ ᱚᱱᱟ ᱵᱟᱵᱚᱫ ᱛᱮ ᱠᱟᱹᱴᱤᱡ ᱜᱟᱱᱤᱧ ᱞᱟᱹᱭᱮᱫᱟ ᱡᱮ ᱥᱚᱨᱠᱟᱨᱤ ᱠᱷᱟᱹᱛᱤᱨ ᱛᱮ ᱟᱹᱰᱤ ᱜᱟᱱᱜᱮ ᱥᱚᱦᱚᱡᱳᱜᱤᱛᱟ ᱥᱮ ᱥᱩᱡᱳᱜᱽ ᱥᱩᱵᱤᱫᱷᱟ ᱞᱮ ᱧᱟᱢ ᱠᱟᱜᱼᱟ ᱡᱟᱦᱟᱸ ᱫᱚ ᱵᱚᱞᱛᱮ ᱜᱮᱞᱮ ᱫᱩᱣᱟᱨᱮ ᱥᱚᱨᱠᱟᱨ ᱥᱮ ᱟᱵᱟᱥ ᱡᱳᱡᱚᱱᱟ ᱡᱟᱦᱟᱸ ᱫᱚ ᱞᱟᱦᱟᱨᱮ ᱟᱞᱮ ᱨᱟᱹᱯᱩᱜ ᱨᱟᱹᱯᱩᱜ ᱚᱲᱟᱜ ᱛᱟᱦᱮᱸ ᱠᱟᱱᱟ ᱛᱳ ᱱᱚᱣᱟ ᱥᱚᱨᱠᱟᱨᱤ ᱱᱚᱣᱟ ᱟᱵᱟᱥ ᱡᱳᱡᱚᱱᱟ ᱧᱟᱢ ᱠᱟᱛᱮᱫ ᱠᱷᱟᱱ ᱠᱤᱪᱷᱩᱜᱟᱱ ᱯᱟᱠᱟ ᱚᱲᱟᱜ ᱦᱩᱭᱟᱠᱟᱱ ᱛᱟᱞᱮᱭᱟ ᱛᱟ ᱢᱮᱱ ᱠᱟᱛᱮᱫ ᱟᱹᱰᱤ ᱨᱟᱹᱥᱠᱟᱹ ᱠᱤᱱᱛᱩ ᱚᱱᱟ ᱪᱷᱟᱲᱟ ᱟᱨᱦᱚᱸ ᱟᱭᱢᱟᱜᱟᱱ ᱥᱩᱡᱳᱜᱽ ᱥᱩᱵᱤᱫᱷᱟ ᱞᱮ ᱧᱟᱢ ᱟᱠᱟᱫᱟ ᱡᱮᱢᱚᱱ ᱫᱩᱣᱟᱨᱮ ᱥᱚᱨᱠᱟᱨ ᱡᱟᱦᱟᱸ ᱫᱚ ᱞᱟᱦᱟ ᱞᱟᱦᱟ ᱨᱮᱥᱚᱱ ᱠᱟᱨᱰ ᱥᱮ ᱟᱭᱢᱟ ᱨᱚᱠᱚᱢ ᱟᱹᱰᱤᱜᱟᱱ ᱚᱥᱩᱵᱤᱫᱷᱟ ᱛᱟᱦᱮᱸ ᱠᱟᱱᱟ ᱢᱮᱱᱠᱷᱟ ᱱᱚᱣᱟ ᱫᱩᱣᱟᱨᱮ ᱥᱚᱨᱠᱟᱨ ᱦᱩᱭ ᱠᱷᱟᱹᱛᱤᱨ ᱛᱮ ᱟᱹᱰᱤᱜᱟᱱ ᱜᱮ ᱥᱩᱡᱳᱜᱽ ᱥᱩᱵᱤᱫᱷᱟ ᱞᱮ ᱧᱟᱢ ᱠᱟᱜᱼᱟ ᱡᱟᱦᱟᱸ ᱥᱚᱢᱚᱥᱥᱟ ᱛᱟᱦᱮᱸ ᱠᱟᱱ ᱛᱟᱞᱮᱭᱟ ᱚᱱᱟᱜᱟᱱ ᱟᱹᱰᱤᱜᱟᱱ ᱞᱮ ᱥᱚᱢᱟᱫᱷᱟᱱ ᱫᱟᱲᱮ ᱠᱟᱣᱫᱟ ᱱᱚᱣᱟ ᱠᱷᱟᱹᱛᱤᱨ ᱛᱮ ᱢᱮᱱᱫᱟᱹᱧ ᱱᱤᱭᱟᱹᱜᱮ ᱢᱤᱫᱴᱮᱡ ᱠᱟᱛᱷᱟ ᱡᱮ ᱟᱹᱰᱤᱜᱟᱱ ᱜᱮ ᱟᱪᱪᱷᱟ ᱴᱷᱤᱠ ᱜᱮᱭᱟ